ᱤᱧ ᱤᱧᱟᱹᱜ ᱜᱟᱹᱰᱤ ᱵᱟᱹᱭᱤᱠ ᱛᱟᱦᱮᱸ ᱠᱟᱱᱟ ᱮᱱᱠᱷᱟᱱ ᱚᱱᱟ ᱵᱟᱹᱭᱤᱠ ᱱᱤᱛᱚᱜ ᱵᱟᱹᱧ ᱞᱟᱲᱟᱣ ᱫᱟᱲᱮᱭᱟᱜ ᱠᱟᱱᱟ ᱪᱤᱠᱟᱹᱛᱮ ᱤᱧ ᱥᱤᱥᱴᱤ ᱚᱣᱟᱱᱥ ᱛᱩᱨᱩᱭ ᱜᱮ ᱢᱤᱫ ᱵᱚᱪᱷᱚᱨ ᱛᱤᱧ ᱥᱟᱞᱮ ᱛᱤᱧ ᱦᱩᱭᱩᱜ ᱠᱟᱱᱟ ᱤᱧᱟᱹᱜ ᱵᱚᱪᱷᱚᱨ ᱮᱱᱠᱷᱟᱱ ᱚᱱᱟ ᱞᱟᱲᱟᱣ ᱞᱟᱹᱜᱤᱫ ᱫᱟᱲᱮ ᱛᱤᱧ ᱵᱟᱹᱱᱩᱜᱼᱟ ᱟᱫᱚ ᱤᱧ ᱚᱱᱟ ᱟᱹᱠᱷᱨᱤᱧ ᱞᱟᱹᱜᱤᱫ ᱤᱧ ᱢᱚᱱᱮ ᱠᱮᱫᱟ ᱟᱪᱪᱷᱟᱧ ᱟᱹᱠᱷᱨᱤᱧ ᱫᱚ ᱮᱱᱠᱷᱟᱱ ᱤᱧ ᱴᱷᱮᱱ ᱡᱟᱦᱟᱸ ᱱᱚᱛᱷᱤ ᱯᱚᱛᱛᱨᱚ ᱠᱚ ᱠᱟᱜᱚᱡᱽ ᱯᱚᱛᱛᱨᱚ ᱠᱚ ᱢᱮᱱᱟᱜ ᱛᱟᱦᱮᱸᱫ ᱚᱱᱟᱫᱚ ᱵᱟᱹᱱᱩᱜᱼᱟ ᱤᱠᱷᱟᱹᱱ ᱚᱱᱟ ᱤᱧᱟᱹᱜ ᱤᱧᱟᱹᱜ ᱫᱚ ᱡᱚᱛᱚ ᱰᱚᱠᱳᱢᱮᱱᱴ ᱵᱟᱠᱷᱟᱡ ᱚᱱᱟ ᱱᱚᱛᱷᱤ ᱯᱚᱛᱨᱚ ᱠᱚᱫᱚ ᱚᱱᱟ ᱰᱤᱡᱤ ᱞᱚᱠᱟᱨ ᱨᱮ ᱢᱮᱱᱟᱜᱼᱟ ᱟᱫᱚ ᱤᱧ ᱚᱱᱟ ᱰᱤᱡᱤ ᱞᱚᱠᱟᱨ ᱨᱮ ᱤᱧ ᱫᱮᱠᱷᱟᱣ ᱠᱟᱛᱮᱫ ᱩᱱᱠᱩ ᱡᱟᱦᱟᱸᱭ ᱦᱚᱲ ᱤᱧᱠᱚ ᱠᱩᱞᱤᱧ ᱠᱟᱱᱟ ᱡᱟᱦᱟᱸᱭ ᱦᱚᱲ ᱠᱚᱧ ᱮᱢᱟ ᱠᱚᱣᱟ ᱚᱱᱟ ᱰᱤᱡᱤ ᱞᱚᱠᱟᱨ ᱛᱮ ᱠᱟᱹᱢᱤ ᱜᱟᱱᱚᱜᱼᱟ ᱪᱮ ᱵᱟᱝ